ᱦᱮᱞᱳ ᱚᱠᱚᱭᱮᱢ ᱞᱟᱹᱭᱮᱫᱼᱟ ᱚ ᱚ ᱦᱮᱸ ᱤᱧ ᱤᱭᱟᱹ ᱯᱟᱹᱴᱷᱩᱣᱟᱹᱧ ᱞᱟᱹᱭᱮᱫᱼᱟ ᱱᱚᱣᱟ ᱚᱞ ᱤᱛᱩᱱ ᱟᱥᱲᱟ ᱪᱟᱺᱭᱵᱟᱥᱟ ᱦᱳᱭ ᱦᱮᱸ ᱵᱷᱟᱹᱜᱤ ᱜᱮ ᱪᱟᱞᱟᱜ ᱠᱟᱱᱟ ᱦᱮᱸ ᱞᱟᱹᱭ ᱫᱟᱲᱮᱭᱟᱜᱼᱟᱹᱧ ᱦᱮᱸ ᱱᱚᱛᱮ ᱤᱭᱟᱹ ᱨᱮ ᱢᱮᱱᱟᱜ ᱠᱤᱱᱟᱹ ᱰᱤᱵᱟᱹ ᱟᱨ ᱠᱤᱥᱩᱱ ᱥᱩᱨ ᱨᱮ ᱢᱮᱱᱟᱜ ᱠᱤᱱᱟᱹ ᱦᱮᱸ ᱱᱩᱠᱤᱱ ᱫᱚ ᱧᱩᱛᱩᱢᱟᱱ ᱦᱚᱲ ᱠᱟᱱᱟᱠᱤᱱ ᱪᱮᱫᱟᱜ ᱥᱮ ᱱᱩᱠᱤᱱ ᱫᱚ ᱵᱤᱨ ᱨᱮᱠᱤᱱ ᱛᱟᱦᱮᱸᱠᱟᱱᱟ ᱥᱮ ᱦᱳᱭ

ᱦᱮᱸ ᱢᱤᱫᱴᱮᱱ ᱰᱤᱵᱟᱹ ᱰᱤ ᱨᱤᱱᱤᱡ ᱰᱤᱵᱟᱹ ᱫᱚ ᱟᱨ ᱠᱤᱥᱩᱱ ᱫᱚ ᱜᱳᱵᱤᱱᱯᱩᱨ ᱨᱤᱱᱤᱡ ᱦᱳᱭ ᱦᱮᱸ ᱵᱟᱰᱟᱭ ᱜᱤᱭᱟᱹᱧ ᱱᱚᱛᱮ ᱢᱮᱱᱟᱭᱟ ᱤᱭᱟᱹ ᱟᱵᱚᱭᱤᱡ ᱡᱟᱦᱟᱸᱭ ᱵᱤᱫᱷᱟᱭᱚᱠ ᱢᱮᱱᱟᱭᱟ ᱱᱤᱛᱳᱜ ᱢᱩᱠᱠᱷᱚ ᱢᱚᱱᱛᱨᱤ ᱨᱮ ᱢᱮᱱᱟᱭᱟ ᱩᱱᱤ ᱦᱚᱸ ᱦᱳᱭ ᱱᱤᱛᱳᱜ ᱡᱟᱦᱟᱸᱭ ᱥᱤᱨᱟᱹ ᱢᱚᱱᱛᱨᱤ ᱢᱮᱱᱟᱭᱟ ᱦᱳᱭ ᱦᱮᱸ ᱱᱤᱛᱳᱝ ᱢᱟ ᱚᱱᱠᱟ ᱢᱟ ᱵᱟᱹᱱᱩᱜ ᱟᱹᱱᱤᱡ ᱡᱮ ᱯᱟᱲᱦᱟᱜ ᱯᱟᱲᱦᱟᱼᱯᱟᱲᱦᱤ ᱠᱚᱦᱚᱸ ᱱᱟᱯᱟᱭ ᱜᱮ ᱪᱟᱞᱟᱜ ᱠᱟᱱᱟ ᱢᱟᱪᱮᱫ ᱠᱚᱦᱚᱸ ᱵᱮᱥ ᱜᱮᱠᱚ ᱯᱟᱲᱦᱟᱣ ᱠᱟᱱᱟ ᱟᱨ ᱡᱚᱛᱚᱣᱟᱜ ᱨᱮᱱᱟᱜ ᱜᱮ ᱥᱩᱵᱤᱫᱷᱟ ᱢᱮᱱᱟᱜᱼᱟ ᱡᱟᱦᱟᱸᱞᱮᱠᱟ ᱫᱟᱜ ᱨᱮᱱᱟᱜ ᱵᱮᱵᱚᱥᱛᱟ ᱢᱮᱱᱟᱜᱼᱟ ᱦᱳᱭ ᱡᱚᱛᱚᱣᱟᱜ ᱨᱮᱱᱟᱜ ᱜᱮ ᱵᱮᱵᱚᱥᱛᱟ ᱢᱮᱱᱟᱜᱼᱟ ᱦᱮᱸ ᱧᱟᱢᱟᱞᱮ ᱦᱮᱸ ᱦᱮᱸ ᱧᱟᱢ ᱜᱮᱭᱟ ᱞᱮ ᱠᱷᱟᱹᱡᱟᱹᱲᱤ ᱠᱚᱦᱚᱸ ᱦᱮᱸ ᱞᱟᱹᱭ ᱜᱮᱭᱟ ᱠᱚ ᱦᱮᱸ ᱵᱟᱝᱟ ᱵᱟᱭ ᱦᱩᱭᱟ ᱦᱮᱸ ᱢᱟᱪᱮᱫ ᱠᱚᱦᱚᱸ ᱵᱮᱥ ᱜᱮᱠᱚ ᱦᱮᱸ ᱱᱟᱯᱟᱭ ᱜᱮᱭᱟ ᱡᱚᱛᱚᱣᱟᱜ ᱵᱮᱥ ᱜᱮᱠᱚ ᱯᱟᱲᱦᱟᱣ ᱠᱟᱱᱟ ᱵᱮᱥ ᱜᱮ ᱤᱥᱠᱩᱞ ᱞᱮ ᱪᱟᱞᱟᱜ ᱠᱟᱱᱟ ᱡᱚᱛᱚᱣᱟᱜ ᱜᱮ ᱥᱩᱵᱤᱫᱷᱟ ᱢᱮᱱᱟᱜᱼᱟ ᱦᱳᱭ ᱦᱮᱸ ᱢᱟ ᱴᱷᱤᱠᱜᱮᱭᱟ ᱛᱚᱵᱮ ᱦᱮᱸ ᱫᱚᱦᱚᱭᱮᱫᱼᱟᱹᱧ ᱴᱷᱤᱠ ᱫᱚᱦᱚᱭᱮᱫᱼᱟᱹᱧ ᱦᱮᱸ ᱴᱷᱤᱠ